ᱤᱧᱟᱹᱜ ᱤᱥᱠᱩᱞ ᱫᱤᱱ ᱨᱮᱫᱚ ᱠᱷᱩᱥᱤᱭᱟᱱ ᱥᱟᱛᱟᱢ ᱫᱚ ᱦᱩᱭᱩᱜ ᱠᱟᱱᱟ ᱱᱟᱜᱟᱢ ᱠᱟᱨᱚᱱ ᱠᱟᱹᱴᱤᱡ ᱠᱷᱚᱱ ᱜᱮ ᱤᱧᱟᱹᱜ ᱜᱚᱜᱚ ᱵᱟᱵᱟᱣᱟᱜ ᱢᱚᱪᱟ ᱠᱷᱚᱱ ᱵᱟ ᱤᱧ ᱞᱟᱹᱴᱩ ᱜᱚ ᱞᱟᱹᱴᱩ ᱵᱟ ᱟᱜ ᱢᱚᱪᱟ ᱠᱷᱚᱱ ᱤᱧ ᱟᱸᱡᱚᱢ ᱟᱠᱟᱫᱼᱟ ᱡᱮ ᱟᱵᱚᱣᱟᱜ ᱯᱩᱨᱵᱚ ᱯᱩᱨᱩᱥ ᱨᱮᱱᱟᱜ ᱟᱭᱢᱟ ᱰᱷᱮᱨ ᱱᱟᱜᱟᱢ ᱡᱮᱢᱚᱱ ᱟᱵᱚ ᱨᱮᱱ ᱯᱷᱟᱭᱴᱟᱨᱮ ᱛᱟᱦᱮᱸ ᱞᱮᱱᱟᱭ ᱵᱨᱤᱴᱤᱥ ᱵᱤᱨᱳᱫᱷ ᱨᱮᱭ ᱡᱩᱫᱽᱫᱷᱚ ᱞᱮᱫᱟ ᱩᱱᱤ ᱫᱚᱭ ᱛᱟᱦᱮᱸ ᱞᱮᱱᱟ ᱟᱵᱚ ᱨᱮᱱ ᱥᱤᱫᱩᱼᱠᱟᱹᱱᱩ ᱛᱤᱠᱞᱟᱹ ᱵᱟᱵᱟ ᱛᱤᱞᱠᱟᱹ ᱢᱟᱺᱡᱷᱤ ᱩᱱᱠᱩ ᱡᱮᱢᱚᱱ ᱱᱟᱜᱟᱢ ᱨᱮ ᱩᱱᱠᱩᱣᱟᱜ ᱱᱟᱜᱟᱢ ᱟᱸᱡᱚᱢ ᱠᱟᱛᱮᱫ ᱜᱮ ᱤᱧ ᱱᱤᱡᱮᱨ ᱚᱱᱛᱚᱨ ᱟᱛᱢᱟ ᱨᱮ ᱢᱤᱫᱴᱮᱱ ᱮᱠᱥᱯᱨᱮᱥᱮᱱ ᱞᱮᱠᱟᱧ ᱧᱟᱢ ᱟᱠᱟᱫᱼᱟ ᱚᱱᱟ ᱛᱮᱜᱮ ᱤᱧᱦᱚᱸ ᱚᱱᱟ ᱱᱟᱜᱟᱢ ᱟᱹᱰᱤ ᱠᱩᱥᱤ ᱠᱟᱛᱮᱫ ᱤᱧ ᱟᱸᱡᱚᱢᱮᱫ ᱠᱟᱱ ᱛᱟᱦᱮᱱᱟ ᱟᱨ ᱤᱧ ᱨᱮᱱ ᱜᱚᱜᱚ ᱵᱟᱵᱟ ᱦᱚᱸ ᱟᱹᱰᱤ ᱢᱚᱡᱽ ᱛᱮᱠᱚ ᱞᱟᱹᱭᱟᱹᱧ ᱠᱟᱱ ᱛᱟᱦᱮᱱᱟ ᱚᱱᱟ ᱱᱟᱜᱟᱢ ᱟᱸᱡᱚᱢ ᱠᱟᱛᱮᱫ ᱜᱮ ᱱᱤᱛᱚᱜ ᱚᱱᱟ ᱢᱤᱫᱴᱮᱱ ᱤᱧᱟᱹᱜ ᱠᱩᱥᱤᱭᱟᱱ ᱥᱟᱛᱟᱢ ᱠᱟᱱ ᱛᱤᱧᱟᱹ ᱟᱨ ᱚᱱᱟ ᱛᱮᱜᱮ ᱱᱤᱛᱚᱜ ᱯᱚᱨᱮ ᱚᱱᱟᱛᱮ ᱩᱸᱪᱩ ᱠᱞᱟᱥ ᱫᱷᱟᱹᱵᱤᱡ ᱤᱧ ᱯᱟᱲᱦᱟᱜᱼᱟ ᱯᱟᱲᱦᱟᱣ ᱠᱟᱛᱮᱫ ᱤᱧᱟᱹᱜ ᱡᱤᱵᱚᱱ ᱡᱤᱵᱤᱠᱟ ᱚᱱᱟ ᱠᱚᱜᱮ ᱟᱨ ᱛᱟᱪᱷᱟᱲᱟ ᱤᱧ ᱟᱞᱮᱭᱟᱜ ᱦᱚᱲ ᱥᱚᱢᱟᱡᱽ ᱡᱟᱛᱮ ᱡᱚᱛᱚ ᱦᱚᱲ ᱴᱷᱮᱱ ᱠᱚ ᱵᱟᱲᱟᱭ ᱧᱟᱢ ᱚᱱᱟ ᱠᱩᱨᱩᱢᱩᱴᱩᱭᱮᱫᱟᱹᱧ ᱡᱚᱛᱚ ᱦᱚᱲᱤᱧ ᱞᱟᱹᱭ ᱫᱟᱲᱮ ᱟᱠᱚ ᱟᱨ ᱡᱚᱛᱚ ᱦᱚᱲ ᱡᱟᱛᱮᱧ ᱚᱱᱟ ᱥᱟᱛᱟᱢ ᱡᱟᱛᱮ ᱠᱚ ᱵᱩᱡᱷᱟᱹᱣ ᱧᱟᱢ ᱵᱩᱡᱷᱟᱹᱣ ᱧᱟᱢ ᱠᱟᱛᱮᱫ ᱟᱠᱚᱣᱟᱜ ᱥᱚᱢᱟᱡᱽ ᱡᱟᱛᱮ ᱠᱚ ᱴᱷᱤᱠ ᱴᱷᱟᱠ ᱠᱚ ᱫᱚᱦᱚ ᱫᱟᱲᱮᱜ